ᱦᱮᱞᱳ ᱚᱠᱚᱭ ᱠᱟᱱᱟᱢ ᱟᱪᱪᱷᱟ ᱴᱷᱤᱠ ᱜᱮᱭᱟ ᱦᱚᱸ ᱟ ᱞᱤᱧᱟᱜ ᱧᱩᱛᱩᱢ ᱫᱚ ᱢᱮᱨᱤ ᱠᱤᱥᱠᱩ ᱟᱪᱪᱷᱟ ᱚ ᱩ ᱢᱟᱱᱮ ᱟᱵᱚ ᱱᱮᱛᱟᱨ ᱯᱚᱥᱪᱤᱢ ᱵᱚᱝᱜᱚ ᱫᱚ ᱟᱵᱚᱦᱟᱣᱟ ᱟᱭᱢᱟᱜᱮ ᱢᱟᱱᱮ ᱯᱚᱨᱤᱵᱚᱨᱛᱚᱱ ᱦᱮᱡ ᱟᱠᱟᱱᱟ ᱟᱸ ᱪᱮᱫᱽ ᱥᱮ ᱱᱮᱛᱟᱨ ᱡᱟᱦᱟᱸᱴᱟᱜ ᱥᱤᱡᱤᱱ ᱨᱮ ᱡᱟᱦᱟᱸᱴᱟᱜ ᱨᱤᱛᱩ ᱨᱮ ᱡᱟᱦᱟᱸᱴᱟᱜ ᱫᱚᱨᱠᱟᱨᱚ ᱚᱱᱠᱟ ᱞᱮᱠᱟᱫᱚ ᱚᱱᱠᱟ ᱵᱷᱟᱵ ᱛᱮᱫᱚ ᱟᱸ ᱵᱟᱝ ᱦᱩᱭᱩᱜ ᱠᱟᱱᱟ ᱱᱮᱛᱟᱨ ᱢᱟᱱᱮ ᱟᱭᱢᱟᱜᱮ ᱪᱮᱧᱡᱽ ᱟᱠᱟᱱᱟ ᱡᱮᱢᱚᱱ ᱵᱚᱨᱥᱟᱠᱟᱞ ᱵᱚᱨᱥᱟᱠᱟᱞ ᱞᱟᱦᱟ ᱛᱮᱫᱚ ᱵᱚᱨᱥᱟ ᱴᱟᱭᱤᱢ ᱨᱮᱜᱮ ᱢᱟᱱᱮ ᱵᱚᱨᱥᱟᱠᱟᱞ ᱞᱮᱠᱟᱜᱮ ᱫᱟᱜᱟᱭ ᱥᱮ ᱜᱚᱨᱚᱢ ᱠᱟᱞᱦᱚᱸ ᱚᱱᱠᱟᱜᱮ ᱜᱚᱨᱚᱢ ᱜᱚᱨᱚᱢ ᱠᱟᱞ ᱥᱟᱶ ᱛᱮᱜᱮ ᱪᱮᱠᱟ ᱢᱟᱱᱮ ᱥᱤᱫᱽ ᱜᱨᱤᱥᱥᱚ ᱵᱚᱨᱥᱟ ᱠᱚ ᱦᱤᱡᱩᱜ ᱟ ᱚᱱᱠᱟ ᱵᱷᱟᱵᱽ ᱛᱮᱜᱮ ᱦᱩᱭᱩᱜ ᱟ ᱟᱫᱚ ᱱᱮᱛᱟᱨ ᱫᱚ ᱚᱱᱠᱟ ᱢᱟᱱᱮ ᱚᱱᱟ ᱴᱟᱭᱤᱢ ᱫᱚ ᱵᱟᱝ ᱦᱩᱭᱩᱜ ᱠᱟᱱᱟ ᱦᱮᱸᱼᱥᱮ ᱵᱟᱝ ᱛᱚ ᱩᱸ ᱟᱨ ᱡᱚᱠᱷᱚᱱ ᱜᱚᱨᱚᱢ ᱠᱟᱞ ᱜᱚᱨᱚᱢ ᱠᱟᱞ ᱦᱤᱡᱩᱜ ᱟ ᱛᱚᱠᱷᱚᱱ ᱫᱚ ᱯᱨᱚᱪᱩᱨ ᱜᱚᱨᱚᱢᱟᱭ ᱥᱮ ᱞᱩ ᱟᱭᱠᱟ ᱜ ᱟ ᱢᱟᱱᱮ ᱵᱟᱨᱦᱮ ᱩᱸᱰᱩᱝ ᱵᱟᱝ ᱜᱟᱱᱚᱜ ᱟ ᱛᱚ ᱱᱮᱛᱟᱨ ᱠᱚᱛᱮ ᱫᱚ ᱢᱟᱱᱮ ᱦᱩᱭᱩᱜ ᱠᱟᱱ ᱜᱮᱭᱟ ᱠᱤᱱᱛᱩ ᱥᱚᱢᱚᱭ ᱚ ᱥᱚᱢᱚᱭ ᱨᱮ ᱢᱟᱱᱮ ᱢᱟᱱᱮ ᱴᱷᱤᱠ ᱴᱷᱟᱠ ᱫᱚ ᱵᱟᱝ ᱦᱩᱭᱩᱜ ᱠᱟᱱᱟ ᱚᱱᱠᱟ ᱛᱚ ᱞᱟᱦᱟᱛᱮ ᱞᱮᱠᱟ ᱠᱷᱚᱱᱫᱚ ᱱᱮᱛᱟᱨ ᱫᱚ ᱟᱭᱢᱟᱜᱮ ᱯᱚᱨᱤᱵᱚᱨᱛᱚᱱ ᱟᱠᱟᱱᱟ ᱦᱟᱸ ᱞᱟ ᱭᱢᱮ ᱚᱸ ᱱᱮᱛᱟᱨ ᱱᱮᱛᱟᱨ ᱨᱮᱭᱟᱲ ᱫᱤᱱ ᱟᱨ ᱞᱟᱦᱟᱛᱮ ᱨᱮᱭᱟᱲ ᱫᱤᱱᱼᱫᱚ ᱟᱭᱢᱟ ᱜᱮ ᱯᱟᱨᱛᱷᱚᱠᱠᱚ ᱫᱚ ᱦᱮᱱᱟᱜ ᱟ ᱡᱮ ᱱᱚᱜ ᱚᱭ ᱪᱮᱠᱟᱵᱚᱱ ᱵᱩᱡᱷᱟ ᱣᱮᱱ ᱱᱮᱛᱟᱨ ᱫᱚ ᱩᱱᱟ ᱜ ᱫᱚ ᱵᱟᱝ ᱨᱮᱭᱟᱲ ᱠᱟᱱᱟ ᱞᱟᱦᱟᱛᱮ ᱪᱮᱫᱠᱟ ᱢᱟᱱᱮ ᱮᱛᱚ ᱨᱮᱭᱟᱲ ᱠᱟᱱᱟ ᱢᱟᱱᱮ ᱜᱟᱫᱽᱞᱮ ᱠᱚᱛᱮ ᱠᱚᱢᱵᱚᱞ ᱠᱚᱛᱮ ᱦᱚᱲᱠᱚ ᱩᱭᱩᱜ ᱠᱟᱱ ᱛᱟᱦᱮᱱᱟ ᱥᱮ ᱥᱮᱛᱟᱜ ᱦᱚᱸ ᱮᱠᱫᱚᱢ ᱫᱟᱜ ᱟ ᱰᱤ ᱨᱮᱭᱟᱲ ᱠᱟᱱ ᱛᱟᱦᱮᱱᱟ ᱛᱚ ᱚᱱᱟ ᱦᱤᱥᱟ ᱵᱽ ᱛᱮᱫᱚ ᱢᱟᱱᱮ ᱱᱮᱛᱟᱨ ᱫᱚ ᱚᱱᱠᱟ ᱫᱚ ᱨᱮᱭᱟᱜ ᱫᱚ ᱵᱟᱵᱚᱱ ᱟ ᱭᱠᱟ ᱣᱮᱫᱟ ᱟᱨ ᱪᱮᱫᱠᱚᱢ ᱠᱩᱞᱤᱼᱠᱩᱠᱞᱤ ᱢᱮᱱᱟᱜ ᱠᱷᱟᱱ

ᱴᱷᱤᱠ ᱜᱮᱭᱟ